ᱥᱳᱥᱟᱞ ᱢᱤᱰᱤᱭᱟ ᱫᱚ ᱵᱟᱹᱲᱤᱡ ᱡᱤᱱᱤᱥ ᱫᱚ ᱵᱟᱝ ᱠᱟᱱᱟ ᱥᱳᱥᱟᱞ ᱢᱤᱰᱤᱭᱟ ᱠᱷᱚᱡ ᱟᱵᱚ ᱟᱭᱢᱟ ᱨᱚᱠᱚᱢ ᱥᱚᱛᱚᱨᱠᱚ ᱵᱟᱨᱛᱟ ᱵᱚᱱ ᱧᱟᱢᱮᱫᱟ ᱚᱱᱟ ᱠᱚ ᱠᱷᱚᱡ ᱛᱮ ᱥᱳᱥᱟᱞ ᱢᱤᱰᱤᱭᱟ ᱫᱚ ᱟᱵᱚ ᱦᱚᱲ ᱠᱚᱭ ᱨᱤᱡᱷᱟᱹᱣ ᱠᱟᱜ ᱵᱚᱱᱟ ᱡᱮᱦᱮᱛᱩ ᱱᱤᱭᱟᱹ ᱥᱳᱥᱟᱞ ᱢᱤᱰᱤᱭᱟ ᱨᱮ ᱟᱵᱚ ᱚᱱᱮᱠ ᱢᱚᱡᱽ ᱡᱤᱱᱤᱥ ᱵᱚᱱ ᱧᱟᱢ ᱫᱟᱲᱮᱭᱟᱜ ᱠᱟᱱᱟ ᱚᱱᱮᱠ ᱥᱚᱪᱮᱛᱚᱱ ᱵᱟᱨᱛᱟ ᱵᱚᱱ ᱧᱟᱢ ᱫᱟᱲᱮᱭᱟᱜ ᱠᱟᱱᱟ ᱥᱳᱥᱟᱞ ᱢᱤᱰᱤᱭᱟ ᱨᱮ ᱟᱵᱚ ᱵᱚᱱ ᱵᱟᱲᱟᱭ ᱫᱟᱲᱮᱭᱟᱜ ᱠᱟᱱᱟ ᱡᱟᱦᱟᱸ ᱞᱮᱠᱟ ᱟᱵᱚᱣᱟᱜ ᱯᱷᱳᱱ ᱠᱚᱨᱮ ᱱᱟᱱᱟ ᱨᱚᱠᱚᱢ ᱯᱷᱮᱠ ᱢᱮᱥᱮᱡᱽ ᱦᱤᱡᱩᱜ ᱠᱟᱱᱟ ᱡᱮ ᱱᱚᱰᱮ ᱫᱚ ᱳ ᱴᱤ ᱯᱤ ᱮᱢ ᱢᱮ ᱢᱤᱫᱴᱮᱡ ᱟᱨ ᱱᱤᱱᱟ ᱜ ᱯᱚᱭᱥᱟᱢ ᱧᱟᱢᱟ ᱠᱟᱛᱮ ᱟᱫᱚ ᱱᱤᱭᱟᱹᱜᱮ ᱥᱳᱥᱟᱞ ᱵᱟᱨᱛᱟᱭ ᱥᱚᱪᱮᱛᱚᱱ ᱵᱟᱨᱛᱟᱭ ᱮᱢᱟᱵᱚᱱ ᱠᱟᱱᱟ ᱥᱳᱥᱟᱞ ᱢᱤᱰᱤᱭᱟ ᱡᱟᱦᱟᱸ ᱞᱮᱠᱟ ᱛᱮᱵᱚᱱ ᱵᱩᱡᱷᱟᱹᱣ ᱫᱟᱲᱮᱜ ᱠᱟᱱᱟ ᱡᱮ ᱱᱤᱭᱟᱹ ᱫᱚ ᱯᱷᱮᱠ ᱠᱟᱱᱟ ᱡᱟᱦᱟᱸ ᱫᱚ ᱟᱵᱚ ᱥᱳᱥᱟᱞ ᱢᱤᱰᱤᱭᱟ ᱠᱷᱚᱱ ᱵᱚᱱ ᱵᱟᱰᱟᱭ ᱦᱚᱪᱚᱭᱮᱫᱟ ᱟᱨ ᱤᱧᱫᱚ ᱛᱤᱥ ᱦᱚᱸ ᱱᱤᱭᱟᱹ ᱥᱳᱥᱟᱞ ᱢᱤᱰᱤᱭᱟ ᱨᱮᱭᱟᱜ ᱡᱟᱦᱟᱱ ᱵᱟᱹᱲᱤᱡ ᱵᱩᱡᱩᱱ ᱥᱟᱢᱟᱝ ᱞᱮᱠᱟ ᱫᱚ ᱵᱟᱹᱧ ᱦᱮᱡ ᱵᱟᱲᱟᱣ ᱠᱟᱱᱟ